ᱯᱚᱱᱚᱛ ᱨᱮᱱᱟᱜ ᱟᱸᱡᱷᱟᱴ ᱠᱚᱫᱚ ᱦᱩᱭᱩᱜ ᱠᱟᱱᱟ ᱡᱮᱢᱚᱱ ᱞᱚᱞᱚ ᱥᱤᱛᱩᱝ ᱡᱟᱹᱯᱩᱫ ᱨᱟᱵᱟᱝ ᱦᱚᱭ ᱦᱤᱸᱥᱤᱫ ᱠᱩᱲᱦᱟᱹ ᱟᱹᱰᱤ ᱠᱤᱪᱷᱩᱛᱮ ᱨᱳᱜᱽ ᱠᱚ ᱥᱨᱤᱥᱴᱤᱜ ᱠᱟᱱᱟ ᱡᱮᱢᱚᱱ ᱥᱤᱛᱩᱝ ᱫᱤᱱ ᱦᱚᱸ ᱫᱚᱢᱮ ᱥᱤᱛᱩᱝᱟ ᱫᱟᱜ ᱠᱚ ᱜᱩᱨᱞᱟᱹ ᱜᱩᱨᱞᱤ ᱦᱤᱡᱩᱜᱼᱟ ᱦᱚᱭ ᱠᱚ ᱵᱷᱟᱱᱰᱳᱞ ᱠᱚ ᱚᱲᱟᱜ ᱠᱚᱭ ᱚᱴᱟᱝᱟ ᱟᱨ ᱥᱤᱛᱩᱝ ᱦᱚᱸ ᱚᱠᱟ ᱥᱚᱢᱚᱭ ᱫᱚᱢᱮᱭ ᱥᱤᱛᱩᱝᱟᱭ ᱟᱨ ᱦᱚᱭ ᱦᱤᱸᱥᱤᱫ ᱠᱚᱦᱚᱸ ᱫᱚᱢᱮ ᱦᱤᱡᱩᱜᱼᱟ ᱟᱨ ᱥᱤᱛᱩᱝ ᱫᱤᱱ ᱫᱟᱨᱮ ᱯᱟᱞᱦᱟ ᱠᱚᱦᱚᱸ ᱨᱚᱦᱚᱲ ᱪᱟᱵᱟᱜᱼᱟ ᱥᱤᱛᱩᱝ ᱛᱮ ᱫᱟᱜ ᱠᱚᱦᱚᱸ ᱵᱟᱝ ᱛᱟᱦᱮᱱᱟ ᱯᱩᱠᱷᱨᱤ ᱠᱚᱨᱮ ᱦᱚᱸ ᱰᱟᱝᱨᱤ ᱠᱚ ᱢᱮᱨᱚᱢ ᱠᱚ ᱟᱹᱰᱤ ᱠᱚ ᱠᱚᱥᱴᱚᱜᱼᱟ ᱥᱤᱛᱩᱝ ᱫᱤᱱ ᱫᱚ ᱛᱟᱯᱚᱨᱮ ᱡᱟᱹᱯᱩᱫ ᱫᱤᱱ ᱦᱚᱸ ᱵᱟᱭ ᱡᱟᱹᱯᱩᱫ ᱜᱮᱭᱟ ᱚᱠᱟ ᱥᱚᱢᱚᱭ ᱫᱤᱱ ᱟᱨ ᱵᱟᱠᱷᱟᱱ ᱫᱚᱢᱮ ᱡᱟᱹᱯᱩᱫᱟᱭ ᱚᱠᱟ ᱥᱚᱢᱚᱭ ᱫᱚ ᱫᱟᱜ ᱫᱤᱱ ᱦᱚᱸ ᱵᱟᱭ ᱫᱟᱜᱟ ᱚᱱᱟ ᱠᱚᱜᱮ ᱵᱚᱫᱚᱞᱚᱜ ᱠᱟᱱᱟ ᱫᱟᱜ ᱦᱚᱸ ᱵᱟᱭ ᱫᱟᱜᱟ ᱟᱨ ᱱᱮᱛᱟᱨ ᱫᱚ ᱚᱱᱮ ᱵᱤᱡᱽᱞᱤ ᱥᱟᱰᱮ ᱚᱱᱟ ᱠᱚᱦᱚᱸ ᱥᱟᱰᱮ ᱠᱟᱱᱟ ᱫᱟᱜ ᱠᱚ ᱴᱷᱤᱠ ᱢᱚᱛᱚ ᱥᱚᱢᱚᱭ ᱨᱮ ᱵᱟᱝ ᱦᱩᱭᱩᱜ ᱠᱟᱱᱛᱮ ᱟᱹᱰᱤ ᱠᱤᱪᱷᱩ ᱚᱥᱩᱵᱤᱫᱷᱟ ᱦᱩᱭᱩᱜ ᱠᱟᱱᱟ ᱪᱟᱥᱼᱵᱟᱥ ᱠᱚᱦᱚᱸ ᱵᱷᱟᱜᱮ ᱵᱟᱝ ᱦᱩᱭᱩᱜ ᱠᱟᱱᱟ ᱟᱨ ᱨᱟᱵᱟᱝ ᱫᱤᱱ ᱦᱚᱸ ᱫᱚᱢᱮ ᱨᱟᱵᱟᱝᱟᱭ ᱚᱠᱟ ᱥᱚᱢᱚᱭ ᱟᱨ ᱚᱠᱟ ᱥᱚᱢᱚᱭ ᱜᱚᱨᱚᱢ ᱜᱮ ᱵᱩᱡᱷᱟᱹᱣ ᱜᱚᱫᱚᱜᱼᱟ ᱟᱨ ᱨᱟᱵᱟᱝ ᱫᱤᱱ ᱦᱚᱸᱭ ᱡᱟᱹᱯᱩᱫ ᱜᱮᱭᱟ ᱟᱹᱰᱤ ᱫᱤᱱ ᱜᱮ ᱡᱟᱹᱯᱩᱫ ᱠᱚ ᱦᱩᱭᱩᱜᱼᱟ ᱩᱢᱩᱞ ᱠᱟᱜᱼᱟᱭ ᱪᱮᱫ ᱦᱚᱸ ᱵᱷᱟᱜᱮ ᱵᱟᱝ ᱵᱩᱡᱷᱟᱹᱜᱼᱟ ᱨᱟᱵᱟᱝ ᱫᱤᱱ ᱦᱚᱸ ᱚᱱᱟ ᱠᱚᱫᱚ ᱱᱤᱭᱟᱹ ᱠᱷᱟᱹᱛᱤᱨ ᱚᱥᱩᱵᱤᱫᱷᱟ ᱦᱩᱭᱩᱜ ᱠᱟᱱᱟ ᱡᱮᱢᱚᱱ ᱵᱤᱨ ᱵᱩᱨᱩ ᱨᱮᱱᱟᱜ ᱫᱟᱨᱮ ᱱᱟᱹᱲᱤ ᱠᱚ ᱡᱷᱚᱛᱚ ᱠᱚ ᱢᱟᱜ ᱥᱟᱯᱷᱟᱭᱮᱫᱟ ᱤᱱᱟᱹ ᱠᱷᱟᱹᱛᱤᱨ ᱜᱮ ᱱᱚᱣᱟ ᱠᱚᱫᱚ ᱚᱥᱩᱵᱤᱫᱟ ᱦᱩᱭᱩᱜ ᱠᱟᱱᱟ ᱡᱚᱛᱚ ᱜᱮ ᱵᱚᱫᱚᱞᱚᱜ ᱠᱟᱱᱟ ᱴᱷᱤᱠᱼᱴᱷᱟᱠ ᱴᱟᱭᱤᱢ ᱨᱮ ᱵᱟᱝ ᱦᱩᱭᱩᱜ ᱠᱟᱱᱟ ᱠᱟᱹᱢᱤ ᱫᱟᱨᱮ ᱦᱚᱸ ᱡᱚᱛᱚ ᱠᱚ ᱢᱟᱜ ᱪᱟᱵᱟᱭᱫᱟ ᱤᱱᱟᱹ ᱠᱷᱟᱹᱛᱤᱨ ᱜᱮ ᱡᱚᱛᱚ ᱠᱤᱪᱷᱩ ᱚᱥᱩᱵᱤᱫᱷᱟ ᱜᱮ ᱵᱩᱡᱷᱟᱹᱜ ᱠᱟᱱᱟ ᱚᱱᱟᱛᱮ ᱟᱹᱰᱤ ᱠᱤᱪᱷᱩ ᱜᱮ ᱵᱚᱫᱚᱞᱟᱠᱟᱱᱟ